ᱠᱤᱪᱷᱩ ᱛᱷᱟᱹᱱᱤᱛ ᱵᱷᱟᱹᱞᱟᱹᱭ ᱜᱟᱶᱛᱟ ᱢᱮᱱᱟᱜ ᱟᱠᱟᱫᱟ ᱚᱱᱟ ᱠᱚ ᱢᱩᱫᱽᱨᱮ ᱟᱥᱮᱠᱟ ᱟᱨ ᱟᱥᱟ ᱱᱚᱶᱟ ᱵᱟᱨᱭᱟ ᱢᱩᱫᱽᱨᱮ ᱡᱟᱦᱟᱸᱭ ᱜᱮ ᱱᱟᱯᱟᱭ ᱰᱟᱦᱟᱨ ᱛᱮ ᱱᱟᱯᱟᱭᱟᱜᱼᱮ ᱠᱟᱹᱢᱤᱭᱟ ᱩᱱᱤ ᱫᱚ ᱥᱟᱨᱤᱭᱟᱱᱟᱜ ᱮᱥᱮᱨ ᱦᱩᱭᱩᱜ ᱛᱟᱭᱟ ᱪᱮᱫᱟᱜ ᱥᱮ ᱩᱱᱤ ᱫᱚ ᱥᱟᱱᱟᱢ ᱠᱚᱛᱮ ᱜᱚᱲᱚᱭ ᱧᱟᱢᱟ ᱱᱚᱶᱟ ᱥᱩᱨᱼᱥᱩᱯᱩᱨ ᱨᱮ ᱟᱥᱮᱠᱟ ᱩᱱᱤᱫᱚ ᱥᱟᱱᱟᱢ ᱠᱚ ᱥᱮᱪᱮᱫᱚᱜ ᱞᱟᱹᱜᱤᱫ ᱛᱮ ᱤᱛᱩᱱ ᱟᱥᱲᱟ ᱨᱮ ᱯᱟᱲᱦᱟᱣᱮᱫ ᱠᱚᱣᱟᱭ ᱦᱤᱸᱮ ᱱᱤᱝᱠᱟᱹᱱᱟᱜ ᱠᱟᱛᱷᱟ ᱠᱟᱱᱟ